ᱱᱚᱣᱟ ᱱᱩᱠᱩ ᱪᱮᱬᱮ ᱠᱚ ᱠᱚ ᱟᱫᱚᱜ ᱠᱟᱱ ᱫᱚ ᱱᱚᱣᱟ ᱟᱹᱰᱤ ᱫᱩᱠ ᱨᱮᱱᱟᱜ ᱠᱟᱛᱷᱟ ᱠᱟᱱᱟ ᱠᱤᱱᱛᱩ ᱱᱚᱣᱟ ᱨᱮᱱᱟᱜ ᱡᱚᱛᱚ ᱦᱚᱲ ᱜᱮ ᱫᱤᱥᱚᱢ ᱦᱚᱲ ᱱᱚᱣᱟ ᱵᱟᱰᱟᱭ ᱥᱟᱱᱟ ᱠᱚᱜᱮᱭᱟ ᱤᱧ ᱦᱚᱸ ᱥᱟᱱᱟᱧ ᱠᱟᱱ ᱜᱮᱭᱟ ᱥᱮ ᱱᱩᱠᱩ ᱪᱮᱬᱮ ᱪᱤᱯᱨᱩ ᱠᱚ ᱟᱵᱚᱨᱮᱱ ᱡᱟᱦᱟᱸ ᱛᱤᱱᱟᱹᱜ ᱜᱮ ᱜᱤᱫᱤ ᱠᱚ ᱢᱮᱱᱟᱜ ᱠᱚᱣᱟ ᱜᱟᱲᱣᱟ ᱠᱚ ᱢᱮᱱᱟᱜ ᱠᱚᱣᱟ ᱟᱨᱦᱚᱸ ᱟᱭᱢᱟ ᱪᱮᱬᱮ ᱠᱚ ᱢᱮᱱᱟᱜ ᱠᱚᱣᱟ ᱟᱫᱚᱜ ᱠᱟᱱᱟ ᱠᱚ ᱪᱤᱠᱟᱹᱛᱮ ᱠᱤᱱᱛᱩ ᱱᱚᱣᱟ ᱪᱮᱫ ᱞᱮᱠᱟᱛᱮ ᱜᱚᱵᱮᱥᱚᱱᱟ ᱠᱟᱛᱮᱫ ᱱᱚᱣᱟ ᱵᱚᱱ ᱴᱷᱤᱠᱟᱹ ᱫᱟᱲᱮᱭᱟᱜᱼᱟ ᱟᱹᱞᱤᱧ ᱫᱚᱞᱤᱧ ᱢᱮᱱᱟ ᱵᱤᱜᱽᱜᱟᱱᱤᱠ ᱡᱟᱦᱟᱸ ᱢᱮᱱᱟᱜ ᱠᱚᱣᱟ ᱟᱵᱚᱨᱮᱱ ᱩᱱᱠᱩ ᱢᱟᱨᱟᱝ ᱢᱟᱨᱟᱝ ᱵᱤᱜᱽᱜᱟᱱᱤᱠ ᱢᱮᱱᱟᱜ ᱠᱚᱣᱟ ᱩᱱᱠᱩ ᱜᱮᱠᱚ ᱱᱚᱣᱟ ᱫᱚ ᱨᱤᱥᱟᱨᱪ ᱠᱟᱛᱮ ᱠᱚ ᱵᱟᱲᱟᱭ ᱫᱟᱲᱮᱭᱟᱜ ᱢᱟ ᱟᱹᱞᱤᱧ ᱥᱮᱫ ᱠᱷᱚᱱᱟᱜ ᱫᱚ ᱚᱱᱟᱜᱮ ᱢᱮᱱ ᱨᱮᱱᱟᱜ ᱠᱟᱱᱟ ᱥᱮ ᱵᱟᱝᱼᱟ ᱱᱩᱠᱩ ᱠᱚ ᱨᱤᱥᱟᱨᱪ ᱠᱟᱛᱮᱫ ᱨᱤᱥᱟᱨᱪ ᱞᱮᱠᱷᱟᱱ ᱠᱚ ᱟᱵᱚ ᱵᱚᱱ ᱴᱷᱤᱠᱟᱹ ᱫᱟᱲᱮᱭᱟᱜᱼᱟ ᱡᱮ ᱵᱟᱝ ᱱᱩᱠᱩ ᱫᱚ ᱪᱮᱫ ᱞᱮᱠᱟᱛᱮᱠᱚ ᱟᱫᱚᱜ ᱠᱟᱱᱟ ᱠᱚ ᱪᱮᱫ ᱞᱮᱠᱟ ᱛᱮᱠᱚ ᱜᱩᱡᱩᱜ ᱠᱟᱱᱟ ᱥᱮ ᱪᱤᱠᱟᱹᱜ ᱠᱟᱱᱟ ᱩᱱᱠᱩ ᱜᱮ ᱟᱵᱚ ᱦᱚᱲ ᱥᱟᱢᱟᱝ ᱟᱵᱚ ᱥᱟᱢᱟᱝ ᱴᱷᱮᱱ ᱠᱚ ᱟᱹᱜᱩ ᱫᱟᱲᱮᱭᱟᱜᱼᱟ ᱵᱤᱜᱽᱜᱟᱱᱤᱠ ᱱᱚᱣᱟ ᱨᱤᱥᱟᱨᱪ ᱠᱟᱛᱮᱫ ᱱᱚᱣᱟ ᱠᱚ ᱟᱹᱜᱩ ᱫᱟᱲᱮᱭᱟᱵᱚᱱᱟ ᱟᱵᱚ ᱵᱚᱱ ᱴᱷᱤᱠᱟᱹ ᱫᱟᱲᱮᱭᱟᱜᱼᱟ ᱥᱮ ᱵᱟᱝᱟ ᱱᱩᱠᱩ ᱫᱚ ᱱᱚᱣᱟ ᱠᱷᱟᱹᱛᱤᱨ ᱛᱮᱠᱚ ᱜᱩᱡᱩᱜ ᱠᱟᱱᱟ ᱢᱮᱱᱛᱮ ᱪᱤᱠᱟᱹᱛᱮ ᱩᱱᱠᱩ ᱡᱚᱛᱚ ᱠᱚ ᱨᱤᱥᱟᱨᱪ ᱠᱟᱱᱟ ᱢᱟᱨᱟᱝ ᱵᱤᱜᱽᱜᱟᱱᱤᱠ ᱠᱟᱱᱟ ᱠᱚ ᱚᱱᱟᱛᱮ ᱱᱩᱠᱩ ᱟᱵᱚᱨᱮᱱ ᱪᱮᱬᱮ ᱪᱤᱯᱨᱩᱫ ᱠᱚ ᱪᱤᱠᱟᱹᱛᱮ ᱠᱚ ᱜᱩᱡᱩᱜ ᱠᱟᱱᱟ ᱚᱱᱟ ᱡᱚᱛᱚ ᱦᱚᱲ ᱵᱚᱱ ᱴᱷᱤᱠᱟᱹ ᱫᱟᱲᱮᱭᱟᱜᱼᱟ ᱟᱨ ᱩᱱᱠᱩ ᱜᱮ ᱟᱵᱚ ᱥᱟᱢᱟᱝ ᱨᱮᱠᱚ ᱟᱹᱜᱩᱭᱟ ᱟᱨ ᱩᱱᱠᱩ ᱜᱮᱠᱚ ᱫᱟᱲᱮᱭᱟᱜᱼᱟ ᱡᱮ ᱵᱟᱝᱼᱟ ᱪᱮᱬᱮ ᱪᱩᱯᱨᱩᱫ ᱫᱚ ᱱᱤᱭᱟᱹ ᱨᱤᱥᱟᱨᱪ ᱥᱮ ᱱᱚᱣᱟᱛᱮ ᱯᱟᱛᱟ ᱞᱟᱜᱟᱣ ᱠᱟᱱᱟ ᱡᱮ ᱱᱤᱝᱠᱟᱹᱛᱮ ᱱᱚᱣᱟ ᱠᱷᱟᱹᱛᱤᱨ ᱠᱚ ᱜᱩᱡᱩᱜ ᱠᱟᱱᱟ ᱢᱮᱱᱛᱮ ᱟᱫᱚᱜ ᱠᱟᱱᱟ ᱠᱚ ᱢᱮᱱᱛᱮ ᱟᱨ ᱟᱫ ᱪᱟᱵᱟᱜ ᱠᱟᱱᱟ ᱠᱚ ᱢᱮᱱᱛᱮ ᱩᱱᱠᱩ ᱜᱮ ᱨᱤᱥᱟᱨᱪ ᱛᱮᱠᱚ ᱟᱵᱚ ᱠᱚ ᱵᱟᱲᱟᱭ ᱚᱪᱚ ᱫᱟᱲᱮᱭᱟᱵᱚᱱᱟ ᱚᱱᱟᱜᱮ ᱟᱹᱞᱤᱧ ᱫᱚᱞᱤᱧ ᱪᱟᱦᱟᱣ ᱮᱜᱼᱟ ᱡᱮ ᱱᱩᱠᱩ ᱠᱚ ᱱᱩᱠᱩ ᱜᱮᱠᱚ ᱟᱵᱚ ᱠᱚ ᱴᱷᱤᱠᱟᱹ ᱫᱟᱲᱮᱭᱟᱵᱚᱱᱟ ᱚᱱᱟᱛᱮ ᱟᱵᱚ ᱵᱤᱜᱽᱜᱟᱱᱤᱠ ᱜᱮ ᱡᱟᱦᱟᱸᱭ ᱜᱮ ᱴᱷᱤᱠᱟᱹ ᱫᱟᱲᱮᱭᱟᱜᱼᱟ ᱵᱤᱜᱽᱜᱟᱱᱤᱠ ᱮ ᱴᱷᱤᱠᱟᱹ ᱫᱟᱲᱮ ᱟᱵᱚᱱᱟ ᱪᱤᱠᱟᱹᱛᱮ ᱟᱵᱚ ᱫᱚ ᱵᱟᱠᱚ ᱴᱷᱤᱠᱟᱹ ᱫᱟᱲᱮᱭᱟᱜᱼᱟ ᱱᱚᱣᱟ ᱫᱚ ᱚᱱᱟ ᱛᱮᱞᱤᱧ ᱢᱮᱱᱮᱜᱼᱟ ᱱᱤᱭᱟᱹᱜᱮ ᱟᱹᱞᱤᱧᱟᱜ ᱫᱚ ᱦᱚᱸ ᱵᱤᱜᱽᱜᱟᱱᱤᱠ ᱜᱮ ᱞᱟᱹᱭ ᱫᱟᱲᱮᱭᱟᱵᱚᱱᱟ ᱠᱚ